ᱤᱧ ᱤᱧᱟᱹᱜ ᱮᱞᱟᱠᱟ ᱨᱮᱭᱟᱜ ᱦᱟᱥᱯᱟᱛᱟᱞ ᱨᱮ ᱟᱹᱰᱤ ᱡᱤᱞᱤᱧ ᱞᱟᱭᱤᱱ ᱮᱵᱚᱝ ᱟᱹᱰᱤ ᱵᱷᱤᱲ ᱦᱚᱧ ᱧᱮᱞ ᱠᱟᱫᱟ ᱠᱟᱨᱚᱱ ᱟᱞᱮ ᱮᱟᱠᱟ ᱨᱮ ᱦᱟᱥᱯᱟᱛᱟᱞ ᱢᱤᱫᱴᱮᱡ ᱜᱮᱭᱟ ᱥᱚᱨᱠᱟᱨᱤ ᱦᱟᱥᱯᱟᱛᱟᱞ ᱢᱤᱫᱴᱮᱡ ᱜᱮᱭᱟ ᱚᱱᱟᱛᱮ ᱟᱞᱮ ᱮᱞᱟᱠᱟ ᱨᱮᱱ ᱡᱚᱛᱚ ᱦᱚᱲ ᱚᱸᱰᱮ ᱠᱚ ᱦᱤᱡᱩᱜᱼᱟ ᱟᱨ ᱱᱚᱰᱮ ᱠᱚ ᱦᱤᱡᱩᱜᱼᱟ ᱠᱟᱨᱚᱱ ᱚᱸᱰᱮ ᱥᱚᱨᱠᱟᱨᱤ ᱦᱟᱥᱯᱟᱛᱟᱞ ᱨᱮᱦᱚᱸ ᱡᱚᱛᱚ ᱨᱚᱠᱚᱢ ᱨᱟᱱ ᱢᱩᱨᱜᱟᱹᱱ ᱫᱚ ᱧᱟᱢᱚᱜ ᱠᱟᱱᱟ ᱮᱵᱚᱝ ᱥᱚᱯᱛᱟᱨᱮ ᱵᱟᱨ ᱫᱤᱱ ᱵᱟᱨᱫᱤᱱ ᱵᱳᱫᱷᱚᱭ ᱰᱟᱠᱛᱟᱨ ᱮ ᱫᱩᱲᱩᱵᱟ ᱩᱱᱤ ᱵᱷᱟᱜᱮ ᱴᱤᱴᱢᱮᱱᱴ ᱮᱜ ᱠᱚᱣᱟ ᱤᱱᱟᱹ ᱠᱟᱨᱚᱱ ᱛᱮᱜᱮ ᱚᱸᱰᱮ ᱵᱷᱤᱲᱤᱧ ᱧᱮᱞ ᱠᱟᱫᱟ